ᱦᱮᱸ ᱤᱧ ᱢᱤᱫᱴᱟᱝ ᱱᱚᱝᱠᱟ ᱯᱚᱛᱚᱵ ᱤᱧ ᱯᱟᱲᱦᱟᱣ ᱟᱠᱟᱫᱟ ᱡᱟᱦᱟᱸ ᱫᱚ ᱥᱟᱹᱨᱤᱜᱮ ᱩᱭᱦᱟᱹᱨ ᱨᱚᱢᱚᱭᱤᱧ ᱯᱟᱸᱡᱟ ᱟᱠᱟᱫᱟ ᱚᱱᱟ ᱯᱚᱛᱚᱵ ᱨᱮᱭᱟᱜ ᱧᱩᱛᱩᱢ ᱫᱚ ᱦᱩᱭᱩᱜ ᱠᱟᱱᱟ ᱟᱛᱳ ᱚᱲᱟᱜ ᱱᱚᱣᱟ ᱯᱚᱛᱚᱵ ᱨᱮᱱ ᱚᱱᱚᱞᱤᱭᱟᱹ ᱫᱚᱭ ᱦᱳᱭᱳᱜ ᱠᱟᱱᱟ ᱰᱚᱢᱟᱱ ᱦᱟᱸᱥᱫᱟ ᱱᱚᱣᱟ ᱯᱚᱛᱚᱵ ᱨᱮ ᱡᱟᱦᱟᱸᱧ ᱯᱟᱲᱦᱟᱣ ᱟᱠᱟᱫᱟ ᱚᱱᱟ ᱯᱟᱲᱦᱟᱣ ᱠᱟᱛᱮᱜ ᱤᱧ ᱵᱟᱰᱟᱭ ᱧᱟᱢ ᱠᱟᱫᱟ ᱡᱟᱦᱟᱸ ᱠᱚᱫᱚ ᱦᱩᱭᱩᱜ ᱠᱟᱱᱟ ᱟᱛᱳ ᱥᱟᱶᱛᱟᱨᱮ ᱨᱮᱸᱜᱮᱡ ᱱᱟᱪᱟᱨ ᱢᱮᱱᱟᱜᱼᱟ ᱚᱱᱟ ᱤᱱᱟᱹ ᱛᱟᱭᱱᱚᱢ ᱚᱞᱚᱜ ᱯᱟᱲᱦᱟᱣ ᱟᱨ ᱵᱚᱸᱜᱟᱼᱵᱳᱨᱳ ᱚᱠᱟ ᱞᱮᱠᱟᱨᱮ ᱟᱵᱚᱣᱟᱜ ᱥᱟᱶᱛᱟ ᱨᱮ ᱪᱚᱞ ᱢᱮᱱᱟᱜᱼᱟ ᱚᱱᱠᱟᱱᱟᱜ ᱟᱹᱰᱤ ᱟᱭᱢᱟ ᱥᱮ ᱟᱹᱰᱤ ᱥᱚᱨᱮᱥ ᱚᱱᱟ ᱯᱚᱛᱚᱵ ᱨᱮ ᱥᱟᱵ ᱨᱟᱠᱟᱵ ᱠᱟᱱᱟ ᱚᱱᱟ ᱯᱟᱲᱦᱟᱣ ᱠᱟᱛᱮ ᱡᱟᱦᱟᱸ ᱫᱷᱟᱨᱚᱱᱟ ᱤᱧᱟᱹᱜ ᱟᱹᱜᱩ ᱠᱟᱫᱟ ᱚᱱᱟ ᱠᱚᱫᱚ ᱨᱮᱸᱜᱮᱡ ᱱᱟᱪᱟᱨ ᱫᱚ ᱟᱵᱚᱣᱟᱜ ᱥᱟᱶᱛᱟ ᱨᱮ ᱟᱹᱰᱤ ᱥᱮᱫᱟᱭ ᱠᱷᱚᱱᱜᱮ ᱢᱮᱱᱟᱜᱼᱟ ᱪᱮᱫᱟᱜ ᱥᱮ ᱟᱵᱚ ᱥᱟᱶᱛᱟ ᱨᱮᱱ ᱦᱚᱲ ᱦᱚᱯᱚᱱ ᱠᱚᱫᱚ ᱪᱟᱥᱼᱵᱟᱥ ᱠᱟᱛᱮ ᱜᱮᱠᱚ ᱡᱚᱢ ᱧᱩᱭᱮᱜ ᱛᱟᱦᱮᱱᱟ ᱥᱮᱠᱚ ᱡᱤᱭᱚᱱ ᱠᱚ ᱠᱷᱟᱱᱰᱟᱣ ᱮᱜ ᱛᱟᱦᱮᱱᱟ ᱢᱮᱱᱠᱷᱟᱱ ᱚᱠᱛᱚ ᱱᱟᱹᱯᱤᱛ ᱪᱟᱥ ᱵᱟᱝ ᱦᱩᱭᱩᱜ ᱠᱟᱱ ᱛᱟᱦᱮᱱ ᱠᱷᱟᱹᱛᱤᱨ ᱛᱮ ᱡᱤᱭᱚᱱ ᱠᱷᱟᱱᱰᱟᱣ ᱫᱚ ᱟᱹᱰᱤᱜᱮ ᱮᱸᱴᱠᱮᱴᱚᱬᱮ ᱦᱩᱭᱩᱜ ᱠᱟᱱ ᱛᱟᱦᱮᱱ ᱟᱨ ᱩᱱ ᱚᱠᱛᱮ ᱫᱚ ᱠᱟᱹᱢᱤ ᱠᱚ ᱯᱟᱸᱡᱟᱭᱮᱜ ᱛᱟᱦᱮᱱ ᱢᱮᱱᱠᱷᱟᱱ ᱞᱟᱦᱟ ᱠᱷᱚᱱ ᱫᱚ ᱵᱟᱝ ᱠᱚ ᱠᱟᱹᱢᱤᱭᱮᱜ ᱛᱟᱦᱮᱱ ᱚᱱᱟ ᱦᱚᱛᱮᱫ ᱛᱮ ᱱᱚᱝᱠᱟᱱ ᱟᱭᱢᱟ ᱮᱸᱴᱠᱮᱴᱚᱬᱮ ᱛᱟᱦᱮᱸ ᱠᱟᱱᱛᱮ ᱟᱵᱚᱣᱟᱜ ᱥᱟᱶᱛᱟ ᱨᱮ ᱨᱮᱸᱜᱮᱡ ᱱᱟᱪᱟᱨ ᱦᱚᱸ ᱛᱟᱦᱮᱸ ᱠᱟᱱ ᱜᱮᱭᱟ ᱟᱨ ᱱᱤᱛ ᱦᱚᱸ ᱧᱮᱞᱚᱜ ᱠᱟᱱ ᱜᱮᱭᱟ ᱠᱤᱪᱷᱩ ᱠᱤᱪᱷᱩ ᱟᱛᱳ ᱥᱮ ᱴᱚᱴᱷᱟ ᱠᱚᱨᱮ ᱱᱚᱝᱠᱟᱱ ᱨᱮᱸᱜᱮᱡ ᱱᱟᱪᱟᱨ ᱫᱚ ᱢᱮᱱᱟᱜ ᱜᱮᱭᱟ ᱤᱱᱟᱹ ᱛᱟᱭᱚᱢ ᱚᱞᱚᱜ ᱯᱟᱲᱦᱟᱣ ᱤᱫᱤ ᱠᱟᱛᱮ ᱡᱟᱦᱟᱸ ᱩᱭᱦᱟᱹᱨ ᱢᱮᱱᱟᱜᱼᱟ ᱥᱮ ᱫᱷᱟᱨᱚᱱᱟᱹᱧ ᱟᱹᱜᱩ ᱠᱟᱫᱟ ᱚᱱᱟ ᱫᱚ ᱦᱩᱭᱩᱜ ᱠᱟᱱᱟ ᱟᱵᱚᱣᱟᱜ ᱥᱟᱶᱛᱟ ᱨᱮ ᱥᱮᱫᱟᱭ ᱫᱚ ᱜᱤᱫᱽᱨᱟᱹ ᱠᱚᱫᱚ ᱵᱟᱝ ᱠᱚ ᱯᱟᱲᱦᱟᱣ ᱦᱚᱪᱚᱭᱮᱜ ᱠᱚ ᱛᱟᱦᱮᱱᱟ ᱥᱮᱫᱟᱭ ᱫᱚ ᱠᱷᱟᱹᱞᱤ ᱪᱟᱥᱼᱟᱥ ᱠᱚ ᱥᱮᱬᱟ ᱦᱚᱪᱚ ᱠᱟᱱ ᱛᱟᱦᱮᱱ ᱥᱮᱫᱟᱭ ᱨᱮᱱ ᱟᱹᱭᱩᱼᱵᱟᱵᱟ ᱠᱚᱣᱟᱜ ᱱᱚᱣᱟᱜᱮ ᱩᱭᱦᱟᱹᱨ ᱛᱟᱦᱮᱸ ᱠᱟᱱᱟ ᱵᱟᱝᱢᱟ ᱯᱟᱲᱦᱟᱣ ᱠᱟᱛᱮ ᱫᱚ ᱪᱮᱫ ᱮᱢ ᱪᱤᱠᱟᱭᱟ ᱥᱮ ᱪᱟᱥᱼᱵᱟᱥ ᱠᱟᱛᱮ ᱜᱮ ᱡᱤᱭᱚᱱ ᱫᱚ ᱠᱷᱟᱱᱰᱟᱣ ᱞᱟᱜᱟᱣ ᱟᱢᱟ ᱚᱱᱟ ᱦᱚᱛᱮᱜ ᱛᱮ ᱥᱮ ᱱᱚᱝᱠᱟᱱ ᱩᱭᱦᱟᱹᱨ ᱦᱚᱛᱮ ᱛᱮ ᱡᱟᱹᱥᱛᱤ ᱜᱤᱫᱽᱨᱟᱹ ᱜᱮ ᱵᱟᱝᱠᱚ ᱯᱟᱲᱦᱟᱣᱚᱜ ᱠᱟᱱ ᱛᱟᱦᱮᱸᱜ ᱤᱱᱟᱹ ᱛᱟᱭᱚᱢ ᱮᱴᱟᱜ ᱯᱟᱹᱨᱥᱤ ᱠᱚᱣᱟᱜ ᱥᱮ ᱮᱴᱟᱜ ᱯᱟᱹᱨᱥᱤ ᱨᱮᱱ ᱦᱚᱲ ᱠᱚᱣᱟᱜ ᱥᱮᱪᱮᱫ ᱧᱮᱞ ᱠᱟᱛᱮ ᱞᱟᱦᱟᱱᱛᱤ ᱰᱟᱦᱟᱨ ᱥᱮᱜ ᱪᱟᱞᱟᱣᱚᱜ ᱠᱟᱱᱟ ᱠᱚ ᱚᱱᱟ ᱧᱮᱞᱛᱮ ᱟᱵᱚ ᱨᱮᱱ ᱟᱭᱳᱼᱵᱟᱵᱟ ᱠᱚ ᱵᱟᱲᱟᱭ ᱧᱟᱢ ᱠᱮᱫᱟ ᱵᱟᱝᱢᱟ ᱚᱞᱚᱜ ᱯᱟᱲᱦᱟᱣ ᱫᱚ ᱜᱤᱫᱽᱨᱟᱹ ᱞᱟᱹᱜᱤᱫ ᱥᱮ ᱥᱟᱱᱟᱢ ᱦᱚᱲ ᱞᱟᱹᱜᱤᱫ ᱟᱹᱰᱤᱜᱮ ᱞᱟᱹᱠᱛᱤᱭᱟᱱᱟᱜ ᱠᱟᱱᱟ ᱚᱱᱟ ᱦᱚᱛᱮ ᱛᱮ ᱟᱵᱚᱣᱟᱜ ᱥᱟᱶᱛᱟ ᱨᱮ ᱱᱚᱝᱠᱟᱱ ᱫᱤᱱ ᱥᱮ ᱱᱮᱛᱟᱨ ᱦᱚᱸ ᱧᱮᱞᱚᱜ ᱠᱟᱱᱟ ᱵᱟᱝᱢᱟ ᱟᱵᱚ ᱥᱟᱶᱛᱟ ᱨᱮᱱ ᱜᱤᱫᱽᱨᱟᱹ ᱚᱞᱚᱜ ᱯᱟᱲᱦᱟᱣ ᱵᱟᱠᱚ ᱯᱟᱲᱦᱟᱣ ᱦᱚᱪᱚᱭᱮᱜ ᱠᱚᱜᱮᱭᱟ ᱵᱟᱝᱢᱟ ᱮᱴᱟᱜ ᱯᱟᱹᱨᱥᱤ ᱨᱮᱱ ᱦᱚᱲᱠᱚ ᱯᱟᱲᱦᱟᱣ ᱠᱟᱛᱮ ᱥᱮ ᱥᱮᱪᱮᱫ ᱠᱟᱛᱮ ᱡᱮᱞᱮᱠᱟ ᱞᱟᱦᱟᱱᱛᱤ ᱰᱟᱦᱟᱨ ᱠᱚ ᱪᱟᱞᱟᱜ ᱠᱟᱱᱟ ᱵᱟᱝᱢᱟ ᱟᱵᱚ ᱨᱮᱱ ᱜᱤᱫᱽᱨᱟᱹ ᱦᱚᱸᱠᱚ ᱚᱱᱛᱮ ᱠᱚ ᱥᱚᱦᱚᱨ ᱥᱮᱴᱮᱨ ᱫᱟᱲᱮᱭᱟᱜᱜ ᱢᱟ ᱚᱱᱟ ᱞᱮᱠᱟᱛᱮ ᱟᱵᱚᱣᱟᱜ ᱥᱟᱶᱛᱟ ᱨᱮ ᱚᱞᱚᱜ ᱯᱟᱲᱦᱟᱣ ᱫᱚ ᱟᱹᱰᱤᱜᱮ ᱞᱟᱹᱠᱛᱤᱭᱟ ᱤᱱᱟᱹ ᱛᱟᱭᱚᱢ ᱵᱚᱸᱜᱟᱼᱵᱳᱨᱳ ᱵᱚᱸᱜᱟᱼᱵᱳᱨᱳ ᱫᱚ ᱱᱚᱝᱠᱟᱜᱮ ᱡᱟᱦᱟᱸ ᱫᱚ ᱟᱵᱚ ᱥᱮᱫᱟᱭ ᱠᱷᱚᱱ ᱦᱟᱯᱲᱟᱢ ᱠᱚ ᱡᱟᱦᱟᱸ ᱞᱮᱠᱟᱠᱚ ᱵᱚᱸᱜᱟᱼᱵᱳᱨᱳ ᱟᱹᱜᱩ ᱠᱟᱫᱟ ᱚᱱᱟ ᱠᱚᱫᱚ ᱟᱵᱚᱨᱮᱱ ᱦᱟᱯᱲᱟᱢ ᱠᱚ ᱚᱞ ᱛᱚᱞ ᱠᱟᱛᱮ ᱠᱚ ᱫᱚᱦᱚ ᱦᱚᱴᱚ ᱠᱟᱫᱟ ᱚᱱᱟ ᱠᱚ ᱥᱮ ᱚᱞᱼᱛᱚᱞ ᱠᱟᱛᱮ ᱠᱚ ᱫᱚᱦᱚ ᱦᱚᱴᱚ ᱠᱟᱫᱟ ᱢᱮᱱᱠᱷᱟᱱ ᱟᱵᱚᱨᱮᱱ ᱡᱟᱦᱟᱸᱭ ᱦᱟᱯᱲᱟᱢ ᱠᱚ ᱩᱫᱩᱜ ᱦᱚᱸᱠᱚ ᱩᱫᱩᱜ ᱦᱚᱴᱚ ᱠᱟᱫᱟ ᱟᱨ ᱚᱱᱟ ᱠᱚ ᱵᱚᱸᱜᱟᱼᱵᱳᱨᱳ ᱟᱵᱚᱣᱟᱜ ᱥᱟᱶᱛᱟ ᱨᱮ ᱱᱤᱛ ᱦᱚᱸ ᱪᱚᱞ ᱢᱮᱱᱟᱜᱼᱟ ᱟᱵᱚ ᱫᱚ ᱵᱚᱸᱜᱟᱼᱵᱳᱨᱳ ᱫᱚ ᱮᱴᱟᱜ ᱯᱟᱹᱨᱥᱤ ᱠᱷᱚᱱᱟᱜ ᱫᱚ ᱡᱩᱫᱟᱹ ᱜᱮᱭᱟ ᱟᱵᱚᱣᱟᱜ ᱵᱚᱸᱜᱟᱼᱵᱳᱨᱳ ᱫᱚ ᱡᱩᱫᱟᱹ ᱡᱩᱫᱟᱹ ᱴᱚᱴᱷᱟ ᱢᱮᱱᱟᱜᱼᱟ ᱵᱚᱸᱜᱟᱼᱵᱳᱨᱳ ᱞᱟᱹᱜᱤᱫ ᱡᱮᱞᱮᱠᱟ ᱡᱟᱦᱮᱨ ᱛᱷᱟᱱ ᱢᱟᱹᱡᱷᱤ ᱛᱷᱟᱱ ᱢᱮᱱᱠᱷᱟᱱ ᱚᱱᱟ ᱫᱤᱠᱩᱣᱟᱜ ᱥᱮ ᱮᱴᱟᱜ ᱯᱟᱹᱨᱥᱤᱭᱟᱜ ᱱᱚᱝᱠᱟᱱ ᱛᱷᱟᱱ ᱠᱚᱫᱚ ᱵᱟᱹᱱᱩᱜᱼᱟ ᱟᱨ ᱮᱴᱟᱜ ᱯᱟᱹᱨᱥᱤ ᱫᱚ ᱢᱩᱨᱛᱤ ᱠᱚ ᱯᱩᱡᱟᱹ ᱟᱠᱚᱣᱟ ᱢᱮᱱᱠᱷᱟᱱ ᱟᱵᱚ ᱫᱚ ᱯᱨᱟᱠᱨᱤᱛᱤᱠ ᱪᱮᱛᱟᱱ ᱵᱚᱱ ᱵᱚᱸᱜᱟᱼᱵᱳᱨᱳᱭ ᱛᱟᱦᱮᱱᱟ ᱟᱵᱚ ᱫᱚ ᱯᱨᱟᱠᱨᱤᱛᱤᱠ ᱪᱮᱛᱟᱱ ᱫᱚᱢᱮ ᱯᱟᱹᱛᱭᱟᱹᱣ ᱢᱮᱱᱟᱜᱼᱟ ᱥᱮ ᱥᱟᱶᱛᱟ ᱨᱮᱱ ᱦᱚᱲ ᱦᱚᱸ ᱫᱚᱮ ᱠᱚ ᱯᱟᱹᱛᱭᱟᱹᱣᱟ ᱟᱵᱚᱣᱟᱜ ᱵᱚᱸᱜᱟᱼᱵᱳᱨᱳ ᱪᱮᱛᱟᱱ ᱱᱚᱝᱠᱟᱱ ᱠᱟᱛᱮ ᱟᱵᱚᱣᱟᱜ ᱥᱟᱶᱛᱟᱨᱮ ᱵᱚᱸᱜᱟᱼᱵᱳᱨᱳ ᱫᱚ ᱪᱚᱞ ᱢᱮᱱᱟᱜ ᱠᱟᱫᱟ ᱤᱱᱟᱹ ᱛᱟᱭᱚᱢ ᱢᱤᱫᱴᱟᱝ ᱯᱚᱛᱚᱵ ᱯᱟᱲᱦᱟᱣ ᱨᱮᱫᱚ ᱤᱧᱤᱧ ᱥᱮᱞᱮᱫ ᱟᱠᱟᱱ ᱜᱮᱭᱟ